ᱟᱢ ᱪᱮᱫ ᱪᱮᱫ ᱠᱟ ᱢᱤᱠᱚᱢ ᱠᱩᱥᱤᱭᱟᱜ ᱜᱮᱭᱟ ᱤᱧᱫᱚ ᱯᱟᱹᱴᱭᱟᱹ ᱜᱟᱞᱟᱝ ᱡᱚᱱᱚᱜ ᱜᱟᱞᱟᱝ ᱟᱨ ᱚᱲᱮᱡᱽ ᱯᱮᱱᱠᱚ ᱡᱟᱢᱟᱠᱚᱧ ᱥᱤᱞᱟᱹᱭ ᱛᱟᱦᱮᱱ ᱜᱮᱭᱟ ᱟᱨ ᱯᱟᱹᱴᱭᱟᱹ ᱜᱟᱞᱟᱝ ᱟ ᱠᱷᱤᱡᱩᱨ ᱥᱟᱠᱟᱢ ᱜᱮᱫ ᱟᱹᱜᱩ ᱠᱟᱛᱮᱫ ᱛᱟᱥᱮ ᱨᱚᱦᱚᱲ ᱠᱟᱛᱮᱫ ᱟᱨ ᱛᱟᱥᱮ ᱨᱚᱦᱚᱲᱟᱜ ᱨᱚᱦᱚᱲᱟᱞᱮ ᱨᱚᱦᱚᱲ ᱠᱟᱛᱮᱫ ᱚᱱᱟᱧ ᱤᱭᱟᱹᱭᱟ ᱜᱟᱞᱟᱝᱟᱹᱧ ᱜᱟᱞᱟᱝ ᱠᱟᱛᱮᱧ ᱡᱚᱲᱟᱣᱟᱹᱧ ᱡᱚᱲᱟᱣ ᱠᱟᱛᱮᱫ ᱤᱧ ᱯᱟᱹᱴᱭᱟᱹ ᱢᱟᱱᱮᱧ ᱵᱮᱱᱟᱣᱟ ᱡᱚᱲᱟᱣ ᱜᱟᱞᱟᱝ ᱠᱟᱛᱮᱧ ᱡᱚᱲᱟᱣᱟᱹᱧ ᱡᱚᱲᱟᱣ ᱠᱟᱛᱮᱧ ᱵᱮᱱᱟᱣᱟ ᱛᱟᱯᱚᱨᱮᱫᱚ ᱡᱚᱱᱚᱜ ᱡᱚᱱᱚᱜ ᱥᱤᱨᱟᱹᱢ ᱪᱤᱨᱟᱹ ᱟᱹᱜᱩᱭᱟᱞᱮ ᱪᱤᱨᱟᱹ ᱟᱹᱜᱩ ᱠᱟᱛᱮᱫ ᱵᱮᱨᱮᱞ ᱥᱤᱨᱟᱹᱢ ᱪᱤᱨᱟᱹ ᱟᱹᱜᱩ ᱠᱟᱛᱮᱫ ᱛᱟᱥᱮ ᱨᱚᱦᱚᱲ ᱨᱚᱦᱚᱲᱟᱞᱮ ᱨᱚᱦᱚᱲ ᱠᱟᱛᱮᱫ ᱛᱟᱨᱯᱚᱨᱮᱫᱚ ᱫᱟᱜᱨᱮ ᱫᱟᱜᱨᱮ ᱞᱚᱦᱚᱫᱟ ᱞᱚᱦᱚᱫ ᱠᱟᱛᱮᱫ ᱚᱱᱟ ᱟᱨᱦᱚᱸᱧ ᱜᱟᱞᱟᱝᱟᱹᱧ ᱜᱟᱞᱟᱝ ᱠᱟᱛᱮᱫ ᱛᱟᱨᱯᱚᱨᱮ ᱡᱚᱱᱚᱜ ᱵᱮᱱᱟᱜᱼᱟ ᱤᱱᱟᱹ ᱠᱟᱛᱮᱫᱚ ᱤᱱᱟᱹ ᱠᱤᱪᱨᱤ ᱚᱲᱮᱡᱽ ᱠᱤᱪᱨᱤᱡᱽ ᱠᱚ ᱚᱲᱮᱡ ᱚᱠᱟ ᱠᱚᱨᱮ ᱚᱲᱮᱡᱚᱜᱼᱟ ᱛᱤ ᱛᱮᱦᱚᱸ ᱛᱤ ᱛᱮᱦᱚᱸᱧ ᱥᱤᱞᱟᱹᱭᱟ ᱥᱤᱞᱟᱹᱭ ᱵᱟᱲᱟᱭ ᱜᱮᱭᱟ ᱛᱟᱨ ᱢᱚᱫᱽᱫᱷᱮᱨᱮ ᱰᱷᱮᱨᱧᱚᱜ ᱛᱟᱦᱮᱱ ᱠᱷᱟᱱ ᱫᱚ ᱤᱭᱟᱹ ᱢᱮᱥᱤᱱ ᱫᱤᱭᱮᱦᱚᱸᱧ ᱥᱤᱞᱟᱹᱭᱟ ᱟᱨ ᱜᱟᱫᱽᱞᱮ ᱠᱚᱦᱚᱸᱧ ᱥᱤᱞᱟᱹᱭ ᱵᱟᱲᱟᱭᱟ ᱢᱟᱱᱮ ᱥᱩᱛᱟᱹᱢ ᱫᱤᱭᱮ ᱥᱩᱭ ᱥᱩᱛᱟᱹᱢ ᱫᱤᱭᱮ ᱛᱤ ᱫᱤᱭᱮ ᱦᱚᱸᱭ ᱤᱭᱟᱹᱭᱟ ᱥᱤᱞᱟᱹᱭᱟ ᱟᱨ ᱚᱱᱠᱟ ᱡᱚᱫᱤ ᱵᱮᱥᱤ ᱜᱟᱱ ᱛᱟᱦᱮᱱ ᱠᱷᱟᱱ ᱫᱚ ᱤᱭᱟᱹ ᱢᱮᱥᱤᱱ ᱢᱮᱥᱤᱱ ᱫᱤᱭᱮᱧ ᱥᱤᱞᱟᱹᱭᱟ ᱢᱮᱥᱤᱱ ᱫᱤᱭᱮ ᱥᱤᱞᱟᱹᱭ ᱠᱟᱛᱮᱫ ᱰᱤᱡᱟᱭᱤᱱᱤᱧ ᱵᱮᱱᱟᱣᱟ ᱵᱟᱦᱟ ᱪᱷᱟᱯᱟᱭᱟᱹᱧ ᱚᱱᱟ ᱵᱮᱱᱟᱣ ᱵᱟᱲᱟᱭ ᱛᱟᱦᱮᱱ ᱜᱮᱭᱟ ᱚᱱᱟᱠᱚᱜᱮᱧ ᱵᱟᱰᱟᱭᱟ